ᱚᱠᱛᱚ ᱥᱟᱶᱛᱮ ᱡᱷᱟᱲᱠᱷᱚᱸᱰ ᱦᱚᱸ ᱟᱹᱨᱩ ᱯᱷᱮᱨᱟᱜ ᱠᱟᱱᱟ ᱡᱷᱟᱲᱠᱷᱚᱸᱰ ᱨᱮᱫᱚ ᱢᱟᱲᱟᱝ ᱫᱚ ᱟᱵᱚ ᱟᱹᱫᱤᱵᱟᱹᱥᱤ ᱜᱮ ᱵᱚᱱ ᱛᱟᱦᱮᱸ ᱠᱟᱱᱟ ᱵᱤᱨ ᱵᱩᱨᱩ ᱨᱮ ᱛᱤᱨᱤᱞ ᱛᱟᱨᱚᱵ ᱡᱚᱢ ᱠᱟᱛᱮᱫ ᱟᱠᱚ ᱠᱚ ᱟᱹᱥᱩᱞᱚᱜ ᱠᱟᱱ ᱛᱟᱦᱮᱸᱫ ᱡᱩᱜᱽ ᱵᱚᱫᱚᱞ ᱥᱟᱶᱛᱮ ᱪᱟᱥ ᱪᱟᱥ ᱠᱟᱹᱢᱤ ᱠᱚ ᱮᱛᱚᱦᱚᱵ ᱠᱮᱫᱟ ᱟᱨ ᱪᱟᱥ ᱠᱟᱛᱮᱫ ᱠᱚ ᱡᱚᱢ ᱠᱮᱫᱟ ᱯᱟᱹᱦᱤᱞ ᱩᱛᱟᱹᱨ ᱫᱚ ᱡᱟᱱᱦᱮ ᱟᱨ ᱥᱟᱸᱜᱟᱛ ᱪᱟᱣᱞᱮ ᱜᱮᱠᱚ ᱡᱚᱢ ᱛᱟᱦᱮᱸᱫ ᱡᱩᱜᱽ ᱵᱚᱫᱚᱞ ᱛᱟᱭᱚᱢ ᱫᱚ ᱢᱟᱱᱚᱣᱟ ᱡᱤᱣᱤ ᱨᱮ ᱞᱟᱡ ᱯᱮᱨᱮᱡ ᱫᱟᱠᱟ ᱠᱚ ᱧᱟᱢ ᱠᱮᱫᱼᱟ ᱟᱵᱚ ᱡᱷᱟᱲᱠᱷᱚᱸᱰ ᱫᱤᱥᱚᱢ ᱫᱚ ᱟᱹᱰᱤ ᱠᱤᱥᱟᱹᱲ ᱫᱤᱥᱚᱢ ᱠᱟᱱᱟ ᱢᱮᱱᱠᱷᱟᱱ ᱟᱵᱚ ᱫᱚ ᱚᱱᱟ ᱵᱮᱵᱚᱦᱟᱨ ᱜᱮ ᱵᱟᱝ ᱵᱟᱰᱟᱭ ᱠᱷᱟᱹᱛᱤᱨ ᱟᱵᱚ ᱫᱚ ᱛᱟᱭᱚᱢ ᱨᱮᱜᱮ ᱢᱮᱱᱟᱜ ᱵᱚᱱᱟ ᱟᱵᱚ ᱡᱷᱟᱲᱠᱷᱚᱸᱰ ᱨᱮ ᱠᱚᱭᱞᱟ ᱥᱳᱱᱟ ᱛᱟᱸᱵᱟ ᱤᱭᱩᱨᱮᱱᱤᱭᱟᱢ ᱟᱨ ᱦᱚᱸ ᱟᱭᱢᱟ ᱞᱮᱠᱟᱱ ᱡᱤᱱᱤᱥ ᱢᱮᱱᱟᱜᱼᱟ ᱮᱱᱠᱷᱟᱱ ᱟᱵᱚ ᱚᱱᱱᱟ ᱵᱮᱵᱚᱦᱟᱨ ᱵᱟᱝ ᱵᱟᱰᱟᱭ ᱠᱷᱟᱹᱛᱤᱨ ᱜᱮ ᱵᱟᱦᱨᱮ ᱫᱤᱥᱚᱢ ᱨᱮᱱ ᱦᱮᱡ ᱠᱟᱛᱮᱫ ᱟᱵᱚ ᱡᱷᱟᱲᱠᱷᱚᱸᱰ ᱨᱟᱡᱽ ᱠᱟᱛᱮᱫ ᱟᱵᱚ ᱩᱱᱠᱩ ᱜᱩᱞᱟᱹᱢ ᱫᱚᱦᱚ ᱠᱟᱜ ᱵᱚᱱᱟ ᱚᱱᱟ ᱠᱷᱟᱹᱛᱤᱨ ᱟᱵᱚ ᱱᱚᱣᱟ ᱡᱷᱟᱲᱷᱚᱸᱰ ᱫᱤᱥᱚᱢ ᱨᱮᱱ ᱦᱚᱲ ᱥᱤᱠᱪᱷᱤᱫ ᱠᱟᱛᱮᱫ ᱟᱵᱚ ᱦᱚᱸ ᱚᱱᱟᱨᱮ ᱵᱷᱟᱜᱽ ᱡᱩᱲᱩ ᱵᱚᱱ ᱦᱟᱛᱟᱣᱟ